ᱡᱟᱦᱟᱱᱟᱜ ᱢᱤᱫᱴᱟᱹᱝ ᱵᱷᱟᱜᱤ ᱠᱟᱹᱢᱤ ᱨᱮ ᱡᱚᱲᱟᱣ ᱠᱟᱛᱮ ᱚᱱᱟ ᱨᱮᱭᱟᱜ ᱚᱨᱡᱚ ᱧᱟᱢ ᱫᱚ ᱟᱹᱰᱤ ᱠᱚᱴᱷᱤᱱ ᱜᱮᱭᱟ ᱪᱮᱫᱟᱜ ᱥᱮ ᱚᱱᱟᱫᱚ ᱧᱮᱞᱛᱮ ᱥᱮ ᱟᱸᱡᱚᱢᱛᱮ ᱟᱹᱰᱤ ᱥᱚᱦᱞᱮ ᱜᱮ ᱵᱩᱡᱷᱟᱹᱜᱼᱟ ᱢᱮᱱᱠᱷᱟᱱ ᱠᱟᱹᱢᱤ ᱨᱮᱫᱚ ᱟᱹᱰᱤ ᱟᱹᱰᱤ ᱡᱳᱨ ᱟᱜᱷᱟᱛ ᱜᱮᱭᱟ ᱪᱮᱫᱟᱜ ᱥᱮ ᱡᱟᱦᱟᱱ ᱚᱱᱠᱟᱱ ᱠᱟᱹᱢᱤ ᱨᱮ ᱡᱚᱯᱲᱟᱣ ᱞᱟᱹᱜᱤᱫ ᱛᱮᱫᱚ ᱟᱹᱰᱤᱜᱟᱱ ᱥᱮᱪᱮᱫ ᱥᱮ ᱟᱹᱰᱤᱜᱟᱱ ᱠᱟᱹᱢᱤᱦᱚᱨᱟ ᱠᱚ ᱛᱟᱞᱟᱛᱮ ᱫᱟᱣ ᱧᱟᱢ ᱫᱟᱲᱮᱭᱟᱜᱼᱟ ᱟᱨ ᱵᱟᱝᱠᱷᱟᱱ ᱵᱟᱝ ᱦᱚᱸ ᱧᱟᱢ ᱫᱟᱲᱮᱭᱟᱜᱼᱟ ᱛᱚᱵᱮ ᱱᱤᱡᱮᱨ ᱢᱚᱛᱚ ᱠᱟᱹᱢᱤ ᱮᱛᱚᱦᱚᱵ ᱞᱮᱠᱷᱟᱱ ᱥᱮ ᱱᱟᱯᱟᱭᱛᱮ ᱱᱤᱡᱮ ᱠᱟᱹᱢᱤ ᱛᱚᱨᱟᱣ ᱞᱮᱠᱷᱟᱱ ᱡᱟᱹᱢᱤᱡ ᱠᱷᱟᱱ ᱢᱤᱫ ᱫᱤᱱ ᱵᱟᱝ ᱢᱤᱫ ᱫᱤᱱ ᱯᱩᱨᱟᱹᱜ ᱜᱮᱭᱟ ᱢᱮᱱᱛᱮ ᱵᱩᱡᱷᱟᱹᱣ ᱧᱟᱢᱚᱜ ᱠᱟᱱᱟ ᱟᱨ ᱚᱱᱠᱟᱱ ᱱᱟᱯᱟᱭ ᱠᱟᱹᱢᱤ ᱨᱮᱫᱚ ᱟᱹᱰᱤᱜᱟᱱ ᱵᱟᱹᱲᱤᱡ ᱮᱥᱮᱨ ᱯᱟᱲᱟᱣ ᱫᱟᱲᱮᱭᱟᱜᱼᱟ ᱥᱮ ᱥᱟᱢᱟᱝ ᱫᱟᱯᱨᱟᱢ ᱦᱚᱸ ᱦᱩᱭ ᱫᱟᱲᱮᱭᱟᱜᱼᱟ ᱢᱮᱱᱠᱷᱟᱱ ᱚᱱᱟᱠᱚ ᱰᱷᱮᱠᱟᱣ ᱥᱟᱦᱟ ᱠᱟᱛᱮ ᱠᱟᱹᱢᱤ ᱞᱮᱠᱷᱟᱱ ᱟᱹᱰᱤ ᱵᱩᱜᱤᱜᱼᱟ ᱢᱮᱱᱛᱮ ᱤᱧᱟᱹᱜ ᱟᱹᱭ ᱩᱢᱟᱹᱱ ᱦᱩᱭᱩᱜ ᱠᱟᱱᱟ